ᱵᱷᱮᱱᱛᱟ ᱠᱟᱛᱷᱟ ᱫᱚ ᱟᱹᱰᱤ ᱥᱮᱫᱟᱭ ᱠᱷᱚᱱ ᱜᱮ ᱢᱮᱱᱟᱜᱼᱟ ᱡᱮᱢᱚᱱ ᱛᱩᱭᱩ ᱫᱮᱨᱮᱧ ᱫᱚ ᱢᱟᱹᱨᱤᱪ ᱠᱚᱜ ᱡᱤᱞ ᱫᱚ ᱵᱩᱞᱩᱝ ᱱᱚᱶᱟ ᱠᱟᱛᱷᱟ ᱫᱚ ᱞᱟᱸᱫᱟ ᱥᱟᱹᱜᱟᱹᱭ ᱦᱚᱲ ᱛᱟᱞᱟ ᱨᱮᱠᱚ ᱞᱟᱹᱭᱟ